ᱦᱮᱞᱳ ᱤᱧ ᱫᱚ ᱥᱚᱨᱱᱚᱞᱚᱛᱟ ᱥᱚᱨᱮᱱᱤᱧ ᱢᱮᱱᱫᱟ ᱟᱢ ᱫᱚ ᱚᱠᱚᱭ ᱚ ᱟᱪᱪᱷᱟ ᱦᱮᱸ ᱢᱮᱱᱫᱟᱹᱧ ᱟᱢ ᱴᱷᱮᱱ ᱪᱮᱫ ᱠᱚ ᱵᱳᱭ ᱢᱮᱱᱟᱜᱼᱟ ᱦᱮᱸ ᱟᱫᱚ ᱚᱸᱰᱮ ᱫᱚ ᱯᱷᱤᱨᱤ ᱛᱮᱜᱮ ᱟᱨᱠᱤ

ᱦᱮᱸ ᱛᱚ ᱟᱫᱚ ᱴᱟᱭᱤᱢ ᱯᱨᱛᱛᱮᱠ ᱫᱤᱱ ᱜᱮ ᱥᱮ ᱟᱪᱪᱷᱟ ᱴᱟᱭᱤᱢ ᱫᱚᱥᱴᱟ ᱠᱷᱚᱱ ᱪᱟᱨᱴᱟ ᱟᱨ ᱪᱮᱫ ᱠᱚ ᱢᱟᱱᱮ ᱪᱮᱫ ᱠᱚ ᱞᱟᱜᱟᱜᱼᱟ

ᱚ ᱟᱪᱪᱷᱟ ᱚ ᱟᱪᱪᱷᱟ ᱟᱪᱪᱷᱟ ᱛᱚ ᱪᱟᱞᱟᱜ ᱤᱧ ᱢᱮᱱᱫᱟ ᱦᱮᱸ ᱦᱮᱸ ᱦᱮᱸ ᱟᱪᱷᱟ ᱦᱮᱸ ᱦᱮᱸ ᱪᱟᱞᱟᱜ ᱦᱩᱭᱩᱜᱼᱟ ᱟᱨ ᱛᱤᱦᱤᱧ ᱫᱚ ᱪᱮᱫ ᱵᱟᱨ ᱠᱟᱱᱟ ᱜᱟᱯᱟ ᱟᱪᱪᱷᱟ ᱜᱟᱯᱟ ᱥᱮᱱ ᱦᱟᱸᱜ ᱤᱧ ᱪᱟᱞᱟᱜᱼᱟ ᱦᱮᱸ ᱨᱚᱵᱤᱵᱟᱨ ᱦᱤᱞᱳᱜ ᱢᱟ ᱵᱚᱱᱫᱚ ᱜᱮ ᱛᱟᱦᱮᱱ ᱠᱟᱱ ᱟᱪᱪᱷᱟ ᱦᱮᱸ ᱴᱷᱤᱠ ᱜᱮᱭᱟ ᱛᱚᱵᱮ ᱡᱚᱭᱮᱱᱴᱟᱹᱧ ᱚ ᱟᱪᱪᱷᱟ ᱢᱟ ᱛᱚᱵᱮ